ᱡᱟᱦᱟᱸᱞᱮᱠᱟ ᱟᱹᱞᱤᱧ ᱫᱚ ᱨᱮᱸᱜᱮᱡ ᱦᱚᱲ ᱚᱲᱟᱜ ᱨᱮ ᱥᱤᱢ ᱥᱩᱠᱨᱤ ᱢᱮᱨᱚᱢ ᱡᱚᱛᱚ ᱠᱚᱜᱮᱞᱮ ᱫᱚᱦᱚ ᱠᱟᱠᱚ ᱜᱮᱭᱟ ᱟᱨ ᱱᱩᱠᱩ ᱫᱚ ᱛᱤᱥᱦᱚᱸ ᱵᱟᱠᱚ ᱟᱡᱟᱨ ᱵᱮᱢᱟᱨᱚᱜ ᱠᱟᱱᱟ ᱟᱨ ᱵᱟᱠᱚ ᱜᱚᱡᱽ ᱟᱠᱟᱱ ᱛᱟᱞᱮᱭᱟ ᱪᱮᱫᱟᱜ ᱥᱮ ᱡᱟᱦᱟᱸᱞᱮᱠᱟ ᱤᱧᱫᱚ ᱟᱞᱮ ᱜᱮ ᱜᱚᱲᱟ ᱞᱮ ᱵᱮᱱᱟᱣ ᱟᱠᱟᱫ ᱠᱚᱣᱟ ᱥᱤᱢ ᱞᱟᱹᱜᱤᱫ ᱟᱞᱟᱜᱽ ᱥᱩᱠᱨᱤ ᱞᱟᱹᱜᱤᱫ ᱟᱞᱟᱜᱽ ᱪᱮ ᱢᱮᱨᱚᱢ ᱞᱟᱹᱜᱤᱫ ᱟᱞᱟᱜᱽ ᱱᱩᱠᱩ ᱫᱚ ᱟᱞᱟᱫᱟᱼᱟᱞᱟᱫᱟ ᱚᱲᱟᱜ ᱛᱚᱠᱚᱧ ᱞᱮ ᱵᱮᱱᱟᱣ ᱟᱠᱟᱫ ᱠᱚᱣᱟ ᱟᱨ ᱡᱟᱦᱟᱸᱞᱮᱠᱟ ᱚᱱᱟ ᱫᱚ ᱥᱤᱢ ᱚᱲᱟᱜ ᱦᱚᱸ ᱫᱤᱱ ᱞᱮ ᱥᱟᱯᱷᱟᱭᱟ ᱫᱤᱱ ᱞᱮ ᱡᱚᱜ ᱡᱷᱟᱲᱟ ᱟᱨ ᱜᱩᱨᱤᱡᱽ ᱦᱚᱸᱞᱮ ᱜᱩᱨᱤᱡᱽ ᱚᱰᱳᱠ ᱜᱮᱭᱟ ᱢᱮᱨᱚᱢ ᱚᱲᱟᱜ ᱦᱚᱸᱞᱮ ᱡᱚᱜᱽ ᱜᱮᱭᱟ ᱟᱨ ᱥᱩᱠᱨᱤ ᱜᱚᱲᱟ ᱦᱚᱸ ᱥᱩᱢᱟᱹᱭ ᱨᱮᱫᱚ ᱥᱟᱯᱷᱟᱜᱮ ᱦᱩᱭᱩᱜᱼᱟ ᱡᱩᱫᱤ ᱟᱢ ᱵᱟᱢ ᱥᱟᱯᱷᱟᱭᱟ ᱮᱱᱠᱷᱟᱱ ᱫᱚ ᱨᱳᱜᱽ ᱵᱮᱢᱟᱨ ᱟᱡᱟᱨ ᱫᱚ ᱦᱩᱭᱩᱜ ᱜᱮᱭᱟ ᱟᱨ ᱡᱟᱦᱟᱸ ᱞᱮᱠᱟ ᱟᱞᱮ ᱫᱚ ᱪᱟᱸᱫᱳ ᱨᱮ ᱪᱟᱸᱫᱳ ᱨᱮᱫᱚ ᱢᱮᱱᱫᱷᱟᱹᱣ ᱜᱟᱱ ᱫᱚ ᱥᱤᱢ ᱥᱩᱠᱨᱤ ᱢᱮᱨᱚᱢ ᱩᱱᱠᱩ ᱫᱚ ᱢᱟᱹᱦᱤᱱᱟᱹᱨᱮ ᱢᱤᱫ ᱫᱷᱟᱹᱣ ᱫᱚ ᱨᱟᱱ ᱫᱚᱞᱮ ᱮᱢᱟ ᱠᱚᱜᱮᱭᱟ ᱞᱟᱦᱟ ᱢᱟᱲᱟᱝ ᱨᱮᱜᱮ ᱡᱩᱫᱤ ᱨᱟᱱᱞᱮ ᱮᱢᱟ ᱠᱚᱣᱟ ᱮᱱᱠᱷᱟᱱ ᱵᱟᱠᱚ ᱡᱟᱦᱟᱸ ᱪᱤᱠᱟᱹᱜᱼᱟ ᱟᱨ ᱡᱩᱫᱤ ᱦᱚᱲ ᱫᱚ ᱡᱟᱦᱟᱸ ᱞᱮᱠᱟ ᱥᱳᱢᱳᱭ ᱨᱮ ᱨᱟᱱ ᱵᱟᱠᱚ ᱮᱢᱟ ᱠᱚᱣᱟ ᱡᱟᱦᱟᱸ ᱛᱤᱨᱮᱠᱚ ᱵᱮᱢᱟᱨᱚᱜᱼᱟ ᱩᱱ ᱨᱟᱱ ᱠᱚ ᱮᱢᱟ ᱠᱚᱣᱟ ᱛᱚᱠᱷᱚᱱ ᱫᱚᱠᱚ ᱜᱩᱡᱩᱜ ᱜᱮᱭᱟ ᱤᱧᱫᱚ ᱵᱟᱝ ᱦᱟᱨ ᱥᱟᱞ ᱢᱟᱹᱦᱤᱱᱟ ᱨᱮᱫᱚ ᱢᱤᱫ ᱵᱟᱨ ᱫᱚ ᱨᱟᱱ ᱫᱚ ᱮᱢᱚᱜ ᱱᱤᱦᱟᱹᱛᱤ ᱞᱟᱹᱠᱛᱤ ᱠᱟᱱᱟ ᱚᱱᱟᱛᱮ ᱤᱧᱟᱹᱜ ᱫᱚ ᱵᱟᱠᱚ ᱜᱚᱡᱽ ᱟᱠᱟᱱᱟ